ᱤᱧᱤᱧ ᱪᱟᱞᱟᱣ ᱟᱠᱟᱱ ᱚᱠᱟ ᱠᱚ ᱡᱟᱭᱜᱟ ᱨᱮ ᱡᱮᱢᱢᱚᱱᱠᱤ ᱟᱹᱫᱤᱱᱟᱜᱟᱲ ᱚᱸᱰᱮ ᱫᱚ ᱟᱹᱰᱤ ᱱᱟᱯᱟᱭ ᱱᱟᱯᱟᱭ ᱡᱟᱭᱜᱟ ᱦᱮᱱᱟᱜᱼᱟ ᱡᱮᱢᱚᱱᱠᱤ ᱚᱸᱰᱮ ᱥᱮᱱ ᱠᱟᱛᱮᱫ ᱮᱛᱚ ᱢᱚᱡᱽ ᱮᱢ ᱵᱩᱡᱷᱟᱹᱣᱟ ᱡᱟᱭᱜᱟ ᱧᱮᱞ ᱛᱮᱜᱮ ᱡᱮᱢᱚᱱ ᱚᱸᱰᱮ ᱫᱚ ᱞᱟᱹᱭ ᱟᱠᱚ ᱵᱚᱞᱮ ᱟᱹᱰᱤ ᱫᱤᱱ ᱠᱷᱚᱱᱜᱮ ᱨᱟᱢ ᱞᱚᱠᱠᱷᱚᱱ ᱟᱜ ᱡᱟᱭᱜᱟ ᱵᱚᱥᱚᱵᱟᱥ ᱡᱟᱭᱜᱟ ᱛᱟᱦᱮᱸ ᱠᱟᱱᱟ ᱡᱟᱦᱟᱸ ᱫᱚ ᱚᱱᱟ ᱟᱹᱫᱤᱱᱟ ᱜᱟᱲ ᱨᱮ ᱡᱤᱛᱩ ᱞᱤᱠᱟᱱᱤᱡ ᱠᱚ ᱛᱚᱯᱟᱣ ᱠᱟᱫᱮᱭᱟ ᱟᱨ ᱚᱱᱟ ᱯᱟᱥᱮ ᱨᱮᱦᱚᱸ ᱢᱤᱫᱴᱮᱡ ᱤᱠᱳ ᱯᱟᱨᱠ ᱢᱮᱱᱟᱜᱼᱟ ᱚᱸᱰᱮ ᱦᱚᱸ ᱫᱮᱠᱷᱟᱨ ᱢᱚᱛᱳ ᱢᱟᱱᱮ ᱧᱮᱞ ᱞᱮᱠᱟᱱ ᱡᱟᱭᱜᱟ ᱠᱟᱱᱟ ᱡᱮᱢᱚᱱ ᱚᱸᱰᱮ ᱵᱚᱞᱚ ᱞᱮᱱᱠᱷᱟᱡ ᱟᱹᱰᱤ ᱨᱚᱠᱚᱢ ᱵᱟᱦᱟ ᱟᱨ ᱦᱟᱱᱟ ᱱᱚᱣᱟ ᱢᱟᱱᱮ ᱧᱮᱞᱛᱮ ᱢᱚᱱ ᱠᱚ ᱞᱟᱲᱮᱡᱚᱜᱼᱟ ᱟᱨ ᱟᱭᱢᱟ ᱨᱚᱠᱚᱢ ᱦᱚᱲ ᱠᱚ ᱪᱟᱞᱟᱜ ᱦᱤᱡᱩᱜᱚᱜᱼᱟ ᱟᱵᱟᱨ ᱚᱱᱟ ᱯᱟᱨᱥᱮᱞ ᱢᱮᱱᱟᱜᱼᱟ ᱡᱮ ᱡᱮᱢᱚᱱ ᱚᱸᱰᱮ ᱦᱚᱸ ᱱᱟᱱᱟᱱ ᱨᱚᱠᱚᱢᱮᱨ ᱟᱭᱢᱟ ᱨᱚᱠᱚᱢ ᱡᱤᱵᱽᱼᱡᱤᱭᱟᱹᱞᱤ ᱢᱮᱱᱟᱜ ᱠᱚᱣᱟ ᱚᱸᱰᱮ ᱚᱸᱰᱮ ᱫᱚ ᱡᱮᱢᱚᱱ ᱦᱚᱨᱤᱱ ᱛᱟᱨᱯᱚᱨᱮ ᱵᱤᱨ ᱜᱟᱹᱭ ᱡᱮᱢᱚᱱ ᱪᱮᱬᱮ ᱠᱚ ᱢᱮᱱᱟᱜ ᱠᱚᱣᱟ ᱟᱨ ᱢᱚᱡᱽ ᱢᱚᱡᱽ ᱡᱟᱭᱜᱟ ᱢᱮᱱᱟᱜᱼᱟ ᱟᱨ ᱚᱸᱰᱮ ᱫᱚ ᱤᱧᱫᱚ ᱤᱧᱨᱮᱱ ᱜᱟᱛᱮ ᱠᱚ ᱥᱚᱸᱜᱮᱜ ᱤᱧ ᱪᱟᱞᱟᱣ ᱵᱟᱲᱟ ᱠᱟᱱᱟ ᱟᱨ ᱚᱸᱰᱮ ᱥᱮᱱ ᱠᱟᱛᱮᱫ ᱡᱮᱦᱮᱛᱩ ᱱᱟᱯᱟᱭ ᱤᱧ ᱵᱩᱡᱷᱟᱹᱣ ᱞᱮᱫᱟ ᱟᱨ ᱚᱱᱟᱠᱚ ᱡᱤᱱᱤᱥ ᱫᱚ ᱵᱟᱹᱧ ᱦᱤᱲᱤᱧ ᱫᱟᱲᱮᱭᱟᱜᱼᱟ ᱟᱨ ᱫᱤᱥ ᱦᱩᱫᱤᱥ ᱦᱚᱸ ᱛᱟᱦᱮᱱ ᱜᱮᱭᱟ